ᱦᱮᱸ ᱱᱚᱣᱟ ᱮᱱᱮᱡ ᱨᱮ ᱴᱤᱢ ᱠᱚ ᱞᱮᱠᱟᱛᱮ ᱟᱴ ᱴᱤ ᱥᱳᱞᱳᱴᱤ ᱦᱚᱸ ᱴᱤᱢ ᱚᱱᱟ ᱥᱟᱶᱛᱮ ᱵᱚᱛᱛᱤᱨᱤᱥᱴᱤ ᱦᱚᱸ ᱪᱳᱥᱚᱴᱴᱤ ᱦᱚᱸ ᱚᱱᱠᱟ ᱠᱟᱛᱮᱫ ᱚᱱᱟ ᱡᱟᱦᱟᱸ ᱮᱱᱴᱨᱤ ᱯᱷᱤ ᱞᱮᱠᱟᱛᱮ ᱦᱟᱛᱟᱣᱟ ᱚᱱᱟ ᱠᱚᱦᱚᱸ ᱚᱱᱟ ᱦᱤᱥᱟᱹᱵ ᱜᱮ ᱦᱟᱛᱟᱣ ᱠᱟᱛᱮᱫ ᱟᱨ ᱩᱱᱠᱩ ᱮᱱᱮᱡ ᱦᱚᱲ ᱠᱚᱦᱚᱸ ᱩᱱᱠᱩ ᱠᱚᱫᱚ ᱢᱤᱫ ᱯᱟᱥᱴᱟ ᱨᱮ ᱱᱚᱡᱚᱱ ᱠᱟᱛᱮᱫ ᱠᱚ ᱛᱟᱦᱮᱱᱟ ᱟᱨ ᱩᱱᱠᱩ ᱚᱱᱟ ᱪᱟᱞᱟᱣ ᱞᱟᱹᱜᱤᱫ ᱛᱮ ᱡᱟᱱᱤᱡ ᱩᱱᱠᱩ ᱱᱟᱦᱟᱸᱜ ᱞᱮᱯᱷᱟᱨᱤ ᱞᱟᱭᱤᱥᱢᱮᱱ ᱩᱱᱠᱩ ᱠᱚᱠᱚ ᱛᱟᱦᱮᱱᱟ ᱟᱨ ᱱᱚᱣᱟ ᱡᱟᱦᱟᱸ ᱮᱱᱮᱡ ᱠᱚ ᱪᱟᱹᱞᱩ ᱞᱟᱹᱜᱤᱫ ᱛᱮ ᱟᱵᱚ ᱚᱱᱟ ᱥᱮᱬᱟ ᱠᱞᱟᱵᱽ ᱞᱮᱠᱟᱛᱮ ᱛᱟᱦᱮᱱ ᱠᱷᱟᱱ ᱫᱚ ᱚᱱᱟ ᱨᱮᱫᱚ ᱯᱚᱭᱥᱟ ᱠᱚ ᱦᱤᱡᱩᱜᱼᱟ ᱠᱞᱟᱵᱽ ᱧᱩᱛᱩᱢ ᱨᱮ ᱜᱚᱵᱷᱚᱨᱢᱮᱱᱴ ᱠᱷᱚᱱ ᱟᱨ ᱡᱟᱦᱟᱸ ᱦᱩᱰᱤᱧ ᱫᱷᱟᱨᱟ ᱟᱜ ᱠᱚ ᱚᱱᱟ ᱠᱚᱨᱮ ᱫᱚ ᱱᱚᱝᱠᱟ ᱟᱹᱛᱩ ᱠᱚᱨᱮ ᱠᱟᱞᱮᱠᱥᱚᱱ ᱵᱟᱲᱟ ᱠᱟᱛᱮᱫ ᱚᱱᱟ ᱠᱚ ᱦᱩᱭᱩᱜᱼᱟ ᱟᱨ ᱴᱤᱢ ᱠᱚ ᱚᱱᱠᱟ ᱠᱚ ᱦᱤᱡᱩᱜᱼᱟ ᱦᱮᱡ ᱠᱟᱛᱮᱫ ᱩᱱᱠᱩ ᱟᱠᱚ ᱡᱟᱦᱟᱸ ᱦᱮᱡ ᱠᱚᱜᱼᱟ ᱠᱚ ᱛᱟᱨᱯᱚᱨ ᱚᱱᱟ ᱥᱟᱶᱛᱮ ᱧᱤᱫᱟᱹ ᱟᱨ ᱯᱨᱟᱭᱤᱡᱽ ᱠᱚᱦᱚᱸ ᱟᱴ ᱴᱤ ᱨᱮ ᱵᱟᱨᱭᱟ ᱛᱟᱦᱮᱱᱟ ᱥᱳᱞᱞᱳᱴᱤ ᱨᱮ ᱵᱟᱨᱭᱟ ᱦᱚᱸ ᱪᱟᱨᱴᱤ ᱦᱚᱸ ᱛᱟᱦᱮᱱᱟ ᱵᱚᱛᱨᱤᱥᱴᱤ ᱨᱮ ᱪᱟᱨᱴᱤ ᱯᱨᱟᱭᱤᱡᱽ ᱟᱨ ᱪᱳᱥᱚᱴᱴᱤ ᱨᱮᱦᱚᱸ ᱪᱟᱨᱴᱤ ᱯᱨᱟᱭᱤᱡᱽ ᱵᱟᱠᱷᱟᱱ ᱪᱷᱚ ᱴᱤ ᱯᱨᱟᱭᱤᱡᱽ ᱚᱱᱠᱟ ᱞᱮᱠᱟᱛᱮ ᱯᱨᱟᱭᱤᱡᱽ ᱵᱟᱨᱭᱟ ᱜᱮᱠᱤᱱ ᱧᱟᱢᱟ ᱯᱷᱟᱭᱱᱮᱞ ᱨᱮᱠᱤᱱ ᱨᱟᱠᱟᱵᱼᱟ ᱟᱨ ᱢᱤᱫᱴᱤᱱ ᱜᱮ ᱱᱟᱦᱟᱸᱜ ᱮ